ᱦᱮᱸ ᱚᱠᱚᱭ ᱵᱤᱱ ᱢᱮᱱᱮᱫ ᱛᱟᱦᱮᱸᱫ ᱚᱠᱟ ᱠᱷᱚᱱᱟᱜ ᱟᱪᱪᱷᱟ ᱢᱟᱥᱮ ᱪᱮᱫ ᱞᱮᱠᱟᱱ ᱠᱟᱛᱷᱟ ᱦᱮᱸ ᱯᱟᱨᱟᱵᱽ ᱫᱚ ᱚᱱᱠᱟ ᱫᱚ ᱡᱚᱛᱚ ᱞᱮᱠᱟᱱ ᱯᱟᱨᱟᱵᱽ ᱜᱮ ᱦᱩᱭᱩᱜᱼᱟ ᱵᱟᱦᱟᱸ ᱯᱟᱨᱟᱵᱽ ᱠᱚ ᱦᱩᱭᱩᱜᱼᱟ ᱚᱻ ᱚᱸᱰᱮ ᱠᱷᱚᱱᱟᱜ ᱚᱱᱟ ᱯᱷᱟᱹᱜᱩᱱ ᱵᱚᱸᱜᱟ ᱥᱚᱦᱨᱟᱭ ᱦᱩᱭᱩᱜᱼᱟ ᱥᱟᱠᱨᱟᱛ ᱦᱩᱭᱩᱜᱼᱟ ᱢᱟᱜᱽ ᱠᱚ ᱦᱩᱭᱩᱜᱼᱟ ᱟᱹᱥᱟᱹᱲᱤᱭᱟᱹ ᱠᱚ ᱥᱚᱦᱨᱟᱭ ᱫᱚ ᱥᱚᱦᱨᱟᱭ ᱵᱚᱸᱜᱟ ᱜᱮ ᱦᱮᱸ ᱥᱟᱠᱨᱟᱛ ᱫᱚ ᱟᱸᱜᱷᱟᱲ ᱵᱚᱸᱜᱟ ᱢᱟᱜᱽ ᱵᱚᱸᱜᱟ ᱫᱚ ᱢᱟᱜᱽ ᱞᱮ ᱵᱚᱸᱜᱟᱭᱟ ᱚᱱᱟ ᱢᱟ ᱢᱟᱜᱽ ᱨᱮᱜᱮ ᱵᱚᱱ ᱵᱚᱸᱜᱟᱭᱟ ᱢᱟᱜᱽ ᱵᱚᱸᱜᱟ ᱜᱮ ᱯᱷᱟᱹᱜᱩᱱ ᱵᱚᱸᱜᱟ

ᱵᱟᱦᱟ ᱨᱮᱫᱚ ᱚᱱᱮ ᱦᱟᱸᱜ ᱡᱟᱦᱟᱸ ᱵᱚᱱ ᱵᱚᱸᱜᱟᱭᱟ ᱢᱟᱛᱠᱚᱢ ᱥᱟᱨᱡᱚᱢ ᱠᱚᱜᱮ ᱟᱨ ᱚᱱᱟ ᱦᱟᱸᱜ ᱥᱤᱢ ᱥᱮ ᱪᱩᱨᱩᱡ ᱪᱟᱣᱞᱮ ᱚᱱᱟ ᱠᱚᱢᱟ ᱦᱟᱸᱜ ᱴᱤᱠᱟᱹ ᱥᱤᱸᱫᱩᱨ ᱵᱚᱱ ᱫᱚᱦᱚᱭᱟ ᱚᱱᱟ ᱠᱚ ᱢᱟ ᱢᱮᱱᱟᱜ ᱜᱮᱭᱟ

ᱥᱟᱠᱨᱟᱛ ᱯᱟᱨᱟᱵᱽ ᱨᱮᱦᱚᱸ ᱟᱹᱰᱤ ᱡᱟᱠ ᱡᱚᱢᱚᱠ ᱜᱮ ᱦᱩᱭᱩᱜᱼᱟ ᱫᱷᱟᱨᱟ ᱫᱚ ᱦᱟᱸᱜ ᱚᱱᱮ ᱯᱟᱨᱟᱵᱽ ᱮᱦᱚᱵ ᱢᱟᱦᱟᱜ ᱦᱟᱺᱰᱤ ᱨᱮᱜᱮ ᱛᱟᱵᱚ ᱮᱦᱚᱵᱚᱜᱼᱟ ᱦᱟᱺᱰᱤ ᱠᱚᱦᱚᱸᱞᱮ ᱫᱚᱦᱚᱭ ᱜᱮᱭᱟ ᱛᱟᱨᱯᱚᱨᱮ ᱡᱤᱞ ᱯᱤᱴᱷᱟᱹ ᱜᱩᱲ ᱯᱤᱴᱷᱟᱹ ᱯᱤᱴᱷᱟᱹ ᱞᱮᱴᱚ ᱦᱟᱸᱜ ᱡᱚᱛᱚᱣᱟᱜ ᱜᱮ ᱚᱱᱠᱟ ᱫᱚ ᱦᱟᱸᱜ ᱜᱮ ᱵᱮᱱᱟᱣᱟ ᱯᱟᱨᱟᱵᱽ ᱵᱟᱥᱠᱮ ᱠᱚᱢᱟ ᱯᱟᱨᱟᱵᱽ ᱵᱟᱥᱠᱮ ᱢᱟᱢᱟ ᱯᱟᱨᱟᱵᱽ ᱫᱚᱥᱟᱨ ᱦᱤᱞᱳᱜ ᱠᱷᱟᱱ ᱫᱚ ᱫᱤᱥᱚᱢ ᱵᱟᱹᱲᱤᱞᱮ ᱩᱰᱩᱠᱚᱜᱼᱟ

ᱚᱱᱠᱟ ᱫᱚ ᱪᱮᱫ ᱛᱟᱦᱮᱱᱟ ᱦᱟᱸᱜ ᱯᱟᱨᱟᱵᱽ ᱵᱷᱤᱲ ᱨᱮᱫᱚ ᱦᱳᱭ ᱞᱮᱠ ᱠᱚᱢᱟ ᱦᱟᱜ ᱟᱵᱚ ᱢᱟ ᱯᱟᱨᱟᱵᱽ ᱮᱱᱠᱷᱟᱱ ᱛᱟᱭᱚᱢ ᱫᱚ ᱜᱟᱹᱲᱤ ᱟᱥᱮᱱᱮᱢ ᱩᱰᱩᱠᱚᱜᱼᱟ ᱦᱳᱭ ᱟᱫᱚ ᱟᱞᱮ ᱥᱮᱫᱟᱜ ᱢᱟ ᱦᱟᱸᱜ ᱟᱯᱮ ᱥᱮᱫ ᱜᱮ ᱚᱠᱟ ᱞᱮᱠᱟ

ᱤᱧ ᱡᱚᱛᱚ ᱦᱚᱸ ᱴᱷᱤᱠ ᱜᱮᱭᱟ ᱢᱟ ᱛᱚᱵᱮ ᱤᱱᱠᱟᱹ ᱫᱷᱟᱨᱟ ᱜᱮ